ᱵᱚᱨᱛᱚᱢᱟᱱ ᱡᱩᱜᱽ ᱨᱮ ᱟᱵᱚ ᱤᱱᱴᱟᱨᱱᱮᱴ ᱦᱩᱭ ᱠᱟᱛᱮᱫ ᱟᱹᱰᱤᱜᱟᱱ ᱦᱚᱲᱟᱜ ᱥᱩᱵᱤᱫᱟ ᱦᱩᱭ ᱟᱠᱟᱱᱟ ᱡᱮᱢᱚᱱ ᱴᱤᱠᱤᱴ ᱴᱨᱮᱹᱱ ᱴᱤᱠᱤᱴ ᱦᱳᱴᱮᱞ ᱵᱩᱠᱤᱝ ᱟᱭᱢᱟ ᱜᱟᱱ ᱱᱚᱝᱠᱟᱱᱟᱜ ᱚᱱᱞᱟᱭᱤᱱ ᱠᱟᱹᱢᱤ ᱫᱟᱨᱟᱭ ᱛᱮ ᱥᱚᱞᱦᱮ ᱟᱠᱟᱱᱟ ᱪᱮᱫᱟᱜ ᱥᱮ ᱢᱤᱫᱴᱮᱡ ᱮᱱᱰᱨᱚᱭᱮᱰ ᱢᱳᱵᱟᱭᱤᱞ ᱛᱟᱦᱮᱱ ᱠᱷᱟᱡ ᱚᱲᱟᱜ ᱨᱮ ᱫᱩᱲᱩᱵ ᱠᱟᱛᱮᱫ ᱜᱮ ᱟᱢ ᱡᱚᱛᱚ ᱨᱚᱠᱚᱢᱟᱜ ᱠᱷᱳᱡᱽ ᱠᱷᱚᱵᱚᱨᱮᱢ ᱫᱚᱦᱚ ᱫᱟᱲᱮᱭᱟᱜᱼᱟ ᱟᱨᱮᱢ ᱵᱟᱲᱟᱭ ᱫᱟᱲᱮᱭᱟᱜᱼᱟ ᱟᱫᱚ ᱚᱱᱟ ᱠᱷᱟᱹᱛᱤᱨ ᱛᱮ ᱯᱚᱭᱥᱟ ᱠᱚ ᱞᱮᱱᱫᱮᱱ ᱦᱚᱸ ᱡᱟᱦᱟᱸ ᱫᱚ ᱠᱚ ᱢᱮᱛᱟᱫ ᱠᱟᱱᱟ ᱯᱷᱳᱱ ᱯᱮ ᱠᱚᱢ ᱤᱭᱩᱥ ᱫᱟᱲᱮᱭᱟᱜᱼᱟ ᱢᱮᱱᱠᱷᱟᱱ ᱟᱢ ᱡᱟᱦᱟᱱᱟᱜ ᱠᱚ ᱵᱟᱰᱟᱭ ᱥᱟᱱᱟ ᱢᱮᱭᱟ ᱥᱮ ᱟᱢ ᱠᱤᱨᱤᱧ ᱥᱟᱱᱟ ᱢᱮᱭᱟ ᱚᱱᱟ ᱠᱚᱦᱚᱸ ᱟᱢ ᱱᱚᱣᱟ ᱢᱳᱵᱟᱭᱤᱞ ᱢᱟᱫᱽᱫᱷᱚᱢ ᱛᱮᱜᱮᱢ ᱚᱰᱟᱨ ᱞᱮᱠᱷᱟᱡ ᱜᱮ ᱦᱮᱡ ᱟᱢᱟ ᱟᱨᱮᱢ ᱚᱲᱟᱜ ᱨᱮᱠᱚ ᱟᱹᱜᱩ ᱦᱚᱴᱚ ᱟᱢᱟ ᱛᱚ ᱱᱚᱣᱟ ᱫᱚ ᱤᱱᱴᱟᱨᱱᱮᱴ ᱞᱟᱭᱤᱱ ᱦᱩᱭ ᱠᱟᱛᱮᱫ ᱫᱚ ᱟᱹᱰᱤᱜᱮ ᱦᱚᱲ ᱠᱚ ᱥᱩᱵᱤᱫᱟ ᱟᱠᱟᱱᱟ